ᱦᱮᱞᱳ ᱫᱟᱫᱟ ᱞᱟᱹᱭᱢᱮ ᱦᱮᱸ ᱤᱧᱢᱟ ᱱᱤᱛᱚᱜ ᱢᱟ ᱚᱲᱟᱜ ᱨᱮᱜᱮ ᱢᱤᱱᱟᱹᱧᱟ

ᱫᱟᱫᱟ ᱧᱮᱞ ᱢᱮ ᱛᱤᱱᱟᱹᱜ ᱜᱟᱱ ᱟᱞᱟᱝ ᱢᱚᱫᱽᱫᱷᱮ ᱨᱮ ᱜᱚᱞᱯᱚ ᱦᱩᱭᱟᱠᱟᱱᱟ ᱤᱱᱟᱹᱜ ᱜᱟᱱ ᱫᱚ ᱡᱟᱦᱟᱸ ᱴᱟᱜ ᱠᱟᱹᱢᱤ ᱨᱮᱭᱟᱜ ᱤᱧ ᱫᱩᱧ ᱠᱟᱹᱢᱤ ᱚᱴᱚ ᱟᱠᱟᱫᱟ ᱢᱮᱱᱠᱷᱟᱱ ᱮᱛᱮᱫ ᱛᱚ ᱡᱩᱫᱤ ᱥᱟᱯᱟ ᱵᱟᱢ ᱵᱟᱢ ᱤᱭᱟᱹ ᱟᱜ ᱠᱷᱟᱱ ᱫᱚ ᱪᱮᱫ ᱤᱧ ᱢᱮᱱᱟ ᱤᱧ ᱫᱚ ᱟᱢ ᱞᱟᱹᱭᱢᱮ ᱟᱢ ᱚᱠᱟ ᱞᱮᱠᱟ ᱚᱥᱩᱵᱤᱫᱟᱢ ᱟᱹᱭᱠᱟᱹᱣ ᱮᱫᱟ ᱦᱮᱸ ᱫᱟᱫᱟ ᱢᱮᱱᱮᱜ ᱟᱹᱧ ᱟᱢ ᱡᱟᱦᱟ ᱞᱮᱠᱟ ᱟᱢ ᱡᱟᱦᱟ ᱞᱮᱠᱟ ᱥᱟᱯᱟᱢ ᱠᱷᱚᱡᱚᱜ ᱠᱟᱱᱟ ᱦᱮᱸ ᱟᱨ ᱟᱞᱟᱝ ᱡᱟᱦᱟᱸ ᱴᱟᱜ ᱞᱟᱝ ᱜᱟᱞᱢᱟᱨᱟᱣ ᱞᱮᱫᱟ ᱚᱱᱟ ᱠᱚᱫᱚ ᱵᱟᱝ ᱨᱟᱲᱟᱜ ᱠᱟᱱᱟ ᱟᱢ ᱡᱮᱞᱮᱠᱟ ᱥᱟᱯᱟᱢ ᱠᱷᱚᱡᱚᱜ ᱠᱟᱱᱟ ᱚᱱᱠᱟ ᱠᱷᱟᱡ ᱫᱚ ᱦᱮᱸ ᱠᱤᱪᱷᱩ ᱜᱟᱱ ᱵᱟᱹᱲᱛᱤ ᱞᱟᱜᱟᱣ ᱟᱢᱟ ᱦᱮᱸ ᱦᱮᱸ ᱛᱟᱭ ᱦᱮᱸ ᱦᱮᱸ ᱦᱮᱸ ᱫᱚᱦᱚ ᱡᱟᱹᱛ ᱵᱟᱝ ᱡᱟᱲᱟᱜ ᱦᱮᱸ ᱱᱤᱛᱚᱜ ᱡᱩᱫᱤ ᱡᱮᱴᱟ ᱟᱞᱟᱝ ᱞᱟᱝ ᱜᱟᱞᱢᱟᱨᱟᱣ ᱞᱮᱜᱼᱟ ᱚᱱᱠᱟ ᱠᱟᱹᱢᱤ ᱜᱮᱛᱚ ᱢᱟᱱᱮ ᱪᱷᱩᱴᱤ ᱴᱚᱢ ᱨᱮᱧ ᱪᱷᱩᱴᱤ ᱫᱟᱲᱮᱭᱟᱜ ᱠᱟᱱᱟ ᱟᱨ ᱟᱢ ᱡᱟᱦᱟᱴᱟᱜ ᱮᱢ ᱢᱮᱱᱮᱫᱟ ᱡᱮ ᱢᱚᱡᱽ ᱛᱮ ᱠᱟᱹᱢᱤ ᱚᱱᱠᱟ ᱞᱮᱠᱷᱟᱡ ᱫᱚ ᱢᱟᱱᱮ ᱫᱩ ᱜᱷᱚᱱᱴᱟ ᱵᱟ ᱟᱹᱲᱟᱹᱭ ᱜᱷᱚᱱᱴᱟ ᱮᱠᱥᱤᱥ ᱟᱨᱚ ᱢᱟᱱᱮ ᱵᱟᱹᱲᱛᱤ ᱪᱟᱞᱟᱜ ᱠᱟᱱᱟ ᱛᱚ ᱚᱱᱟ ᱠᱷᱟᱹᱛᱤᱨ ᱛᱮ ᱠᱤᱪᱷᱩ ᱜᱟᱱ ᱵᱟᱹᱲᱛᱤ ᱫᱚ ᱮᱱᱛᱮᱫ ᱞᱟᱹᱠᱛᱤ ᱠᱟᱱᱟ

ᱵᱟᱝ ᱚᱱᱟ ᱠᱚ ᱱᱤᱭᱮ ᱥᱮᱨᱚᱠᱚᱢ ᱫᱚ ᱠᱳᱱᱳ ᱥᱚᱢᱳᱥᱟ ᱫᱚ ᱵᱟᱹᱱᱩᱜᱼᱟ ᱥᱚᱢᱳᱥᱟ ᱦᱩᱭᱩᱜᱚ ᱠᱟᱱᱟ ᱡᱮ ᱦᱮᱸ ᱦᱮᱸ ᱦᱮᱸ ᱵᱮᱥ ᱦᱮᱸ ᱦᱮᱸ

ᱦᱮᱸ ᱦᱮᱸ ᱴᱷᱤᱠ ᱜᱮᱭᱟ ᱴᱷᱤᱠ ᱜᱮᱭᱟ ᱛᱟᱦᱚᱞᱮ ᱫᱟᱫᱟ ᱢᱮᱱᱮᱫᱟᱹᱧ ᱛᱚ ᱦᱮᱸ ᱛᱟᱦᱚᱞᱮ ᱴᱷᱤᱠ ᱜᱮᱭᱟ ᱛᱟᱦᱚᱞᱮ ᱛᱮᱦᱮᱧ ᱢᱟ ᱥᱳᱢᱵᱟᱨ ᱠᱟᱱ ᱵᱩᱫ ᱵᱟᱨ ᱦᱤᱞᱳᱜ ᱠᱷᱚᱡ ᱫᱚ ᱢᱟᱱᱮ ᱱᱤᱭᱟᱹ ᱠᱚ ᱟᱨ ᱠᱚᱱᱳ ᱚᱵᱡᱮᱥᱮᱱ ᱟᱢᱟᱜ ᱵᱟᱝ ᱛᱟᱦᱮᱱᱟ ᱟᱢᱟᱜ ᱛᱚᱨᱚᱯ ᱠᱷᱚᱡ ᱟᱨ ᱠᱤ ᱴᱷᱤᱠ ᱜᱮᱭᱟ ᱦᱮᱸ ᱦᱮᱸ ᱴᱷᱤᱠ ᱜᱮᱭᱟ ᱴᱷᱤᱠ ᱜᱮᱭᱟ ᱢᱟ ᱦᱮᱸ ᱦᱮᱸ ᱦᱮᱸ ᱦᱮᱸ ᱴᱷᱤᱠ ᱦᱮᱸ ᱴᱷᱤᱠ ᱴᱷᱤᱠ ᱜᱮᱭᱟ ᱢᱟ ᱛᱟᱦᱚᱞᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ